ᱤᱧ ᱫᱚ ᱫᱟᱠᱟ ᱩᱛᱩᱧ ᱵᱟᱲᱟᱭᱟ ᱟᱨ ᱛᱟᱨᱯᱚᱨ ᱟᱲᱟᱜ ᱵᱷᱟᱡᱟ ᱦᱚᱸᱧ ᱵᱟᱲᱟᱭᱟ ᱟᱹᱞᱩ ᱟᱹᱞᱩ ᱩᱛᱩ ᱦᱚᱸᱧ ᱵᱟᱲᱟᱭᱟ ᱡᱤᱞ ᱩᱛᱩ ᱦᱚᱸᱧ ᱵᱟᱲᱟᱭᱟ ᱟᱨ ᱫᱩᱞ ᱯᱤᱴᱷᱟᱹ ᱦᱚᱸᱧ ᱵᱟᱲᱟᱭᱟ ᱟᱨ ᱛᱤᱛᱮ ᱵᱮᱞᱱᱟ ᱯᱤᱴᱷᱟᱹ ᱦᱚᱸᱧ ᱵᱟᱲᱟᱭᱟ ᱥᱮ ᱰᱩᱵᱩᱜ ᱠᱚᱦᱚᱸ ᱚᱱᱟ ᱠᱚᱦᱚᱸᱧ ᱵᱟᱲᱟᱭᱟ ᱛᱚ ᱵᱟᱲᱟᱭᱟᱧ ᱟᱨ ᱡᱮᱢᱚᱱ ᱫᱷᱚᱨᱮ ᱱᱟᱣ ᱠᱷᱤᱪᱲᱤ ᱫᱟᱠᱟ ᱥᱳᱲᱮ ᱫᱟᱠᱟ ᱚᱱᱟ ᱦᱚᱸᱧ ᱵᱟᱲᱟᱭᱟ ᱥᱚᱲᱮ ᱫᱟᱠᱟ ᱦᱚᱸᱧ ᱵᱟᱲᱟᱭᱟ ᱟᱨ ᱡᱟᱦᱟᱱᱟᱜ ᱠᱚ ᱵᱮᱱᱟᱣ ᱡᱚᱢᱟᱜ ᱵᱮᱱᱟᱣ ᱫᱷᱚᱨᱮ ᱱᱟᱣ ᱪᱟᱣᱢᱤᱱ ᱪᱟᱣᱢᱤᱱ ᱵᱮᱱᱟᱣ ᱦᱚᱸ ᱵᱟᱲᱟᱭᱟᱧ ᱟᱨ ᱨᱳᱞ ᱵᱮᱱᱟᱣ ᱦᱚᱸᱧ ᱵᱟᱲᱟᱭᱟ ᱟᱨ ᱵᱤᱨᱭᱟᱱᱤ ᱵᱮᱱᱟᱣ ᱦᱚᱸᱧ ᱵᱟᱲᱟᱭᱟ ᱛᱚ ᱚᱱᱟ ᱠᱚᱧ ᱵᱟᱲᱟᱭ ᱜᱮᱭᱟ ᱟᱨ ᱟᱞᱮ ᱥᱮᱫ ᱫᱚ ᱡᱟᱹᱥᱛᱤ ᱢᱩᱱᱜᱟᱹ ᱥᱩᱴᱤ ᱱᱚᱣᱟ ᱠᱚ ᱵᱷᱟᱡᱟ ᱚᱱᱟ ᱠᱚᱧ ᱵᱟᱲᱟᱭᱟ ᱟᱹᱞᱩ ᱵᱷᱟᱡᱟ ᱟᱨ ᱛᱟᱨᱯᱚᱨ ᱡᱷᱚᱛᱚ ᱜᱮᱧ ᱵᱟᱲᱟᱭᱟ